ᱦᱳᱭ ᱱᱤᱡ ᱤᱧᱟᱝ ᱟᱜ ᱱᱤᱡᱮ ᱛᱤ ᱛᱮ ᱯᱮᱱᱴᱤᱝ ᱠᱟᱴᱥ ᱛᱤᱧ ᱵᱮᱱᱟᱣ ᱜᱤᱯᱴ ᱮᱢ ᱟᱠᱟᱫ ᱠᱚᱣᱟ ᱪᱮᱫᱟᱜ ᱥᱮ ᱤᱧᱟᱝ ᱟᱜ ᱡᱟᱦᱟᱸ ᱡᱩᱛ ᱨᱮᱱᱟᱝ ᱥᱮ ᱛᱤ ᱨᱮᱱᱟᱝ ᱠᱟᱭᱫᱟ ᱛᱤᱧ ᱡᱩᱫ ᱟᱠᱟᱜᱼᱟ ᱚᱱᱟ ᱞᱟᱹᱭᱛᱮᱫᱚ ᱵᱟᱹᱧ ᱵᱩᱡᱷᱟᱹᱣ ᱫᱟᱲᱮᱭᱟᱯᱮᱭᱟ ᱡᱤᱱᱤᱥ ᱫᱚ ᱵᱟᱹᱲᱛᱤ ᱩᱭᱦᱟᱹᱨ ᱜᱮ ᱮᱵᱚᱝ ᱜᱚᱱᱚᱝ ᱠᱷᱩᱵᱮᱭ ᱜᱮ ᱵᱟᱹᱲᱛᱤ ᱜᱮᱭᱟ ᱡᱟᱦᱟᱸ ᱫᱚ ᱥᱟᱫᱷᱟᱨᱚᱱ ᱦᱚᱲ ᱦᱚᱸ ᱵᱟᱝ ᱠᱚ ᱦᱟᱛᱟᱣ ᱫᱟᱲᱮᱭᱟᱜᱼᱟ ᱪᱮᱫᱟᱜ ᱥᱮ ᱤᱧᱟᱹᱜ ᱯᱮᱱᱴᱤᱝ ᱨᱮᱱᱟᱝ ᱡᱟᱦᱟᱸ ᱠᱷᱚᱨᱪᱟ ᱚᱱᱟ ᱠᱷᱚᱨᱪᱟ ᱨᱮᱱᱟᱜ ᱫᱟᱢ ᱫᱚ ᱟᱹᱰᱤ ᱟᱭᱢᱟ ᱜᱮᱭᱟ ᱡᱟᱦᱟᱸ ᱫᱚ ᱢᱤᱫ ᱥᱟᱭ ᱠᱷᱚᱡᱦᱚᱸ ᱵᱤᱥᱤ